ᱦᱮᱞᱳ ᱡᱚᱦᱟᱨ ᱜᱮ ᱥᱟᱱᱟᱢ ᱠᱚ ᱡᱮ ᱟᱵᱚ ᱱᱚᱜᱼᱚ ᱱᱟ ᱟᱵᱚ ᱱᱚᱜᱼᱚᱭ ᱦᱚᱲ ᱞᱟᱹᱜᱤᱫ ᱛᱮ ᱠᱤᱢᱵᱟ ᱥᱟᱱᱟᱢ ᱫᱤᱥᱚᱢ ᱦᱚᱲ ᱞᱟᱹᱜᱤᱫ ᱛᱮ ᱯᱩᱞᱤᱥ ᱟᱵᱚ ᱠᱚ ᱞᱟᱹᱜᱤᱫ ᱠᱚ ᱜᱚᱯᱚᱲᱚᱜ ᱠᱟᱱ ᱜᱮᱭᱟ ᱵᱟᱝ ᱫᱚ ᱵᱟᱝ ᱠᱤᱱᱛᱩ ᱚᱠᱚᱭ ᱠᱚ ᱜᱷᱩᱥ ᱠᱚ ᱡᱚᱢᱟ ᱩᱱᱠᱩ ᱫᱚ ᱵᱟᱠᱚ ᱜᱚᱯᱲᱚᱜᱼᱟ ᱚᱠᱚᱭ ᱠᱚ ᱜᱷᱩᱥ ᱵᱟᱠᱚ ᱡᱚᱢᱟ ᱩᱱᱠᱩ ᱫᱚᱠᱚ ᱜᱚᱯᱚᱲᱚᱜ ᱠᱟᱱ ᱜᱮᱭᱟ ᱥᱟᱱᱟᱢ ᱥᱮᱫ ᱠᱚ ᱜᱚᱲᱚᱜ ᱠᱟᱱ ᱜᱮᱭᱟ ᱠᱚ ᱠᱤᱱᱛᱩ ᱥᱚᱨᱠᱟᱨ ᱦᱚᱸᱭ ᱫᱩ ᱱᱚᱵᱚᱨ ᱮᱱᱛᱮ ᱯᱩᱞᱤᱥ ᱠᱚᱦᱚᱸ ᱠᱚ ᱫᱩᱱᱚᱢᱵᱚᱨ ᱪᱟᱵᱟᱭᱮᱱᱟ ᱛᱟᱥᱚᱯᱛᱮᱣ ᱮᱱ ᱨᱮᱦᱚᱸ ᱯᱩᱞᱤᱥ ᱚᱱᱼᱚᱱᱟ ᱡᱟᱭᱜᱟ ᱨᱮ ᱠᱚ ᱥᱟᱯᱚᱴᱟᱨ ᱢᱮᱱᱟᱜ ᱠᱚᱣᱟ ᱠᱤᱱᱛᱩ ᱚᱱᱼᱚᱱᱟ ᱡᱟᱭᱜᱟ ᱨᱮ ᱠᱤᱢᱵᱟ ᱱᱤᱭᱟᱹ ᱠᱚᱨᱮ ᱦᱚᱸ ᱡᱟᱭᱜᱟ ᱡᱮ ᱥᱟᱯᱚᱴᱚᱨ ᱢᱮᱱᱟᱜ ᱠᱚᱣᱟ ᱟᱠᱚ ᱥᱟᱯᱚᱴᱚᱨ ᱵᱟᱹᱱᱩᱜ ᱠᱚᱣᱟ ᱠᱤᱱᱛᱩ ᱟᱵᱚ ᱱᱚᱣᱟ ᱯᱚᱥᱪᱤᱢ ᱵᱟᱝᱞᱟ ᱯᱚᱞᱤᱥ ᱛᱤᱱᱟᱹᱜ ᱰᱷᱮᱨ ᱢᱟᱱᱟᱣ ᱠᱚᱣᱟ ᱥᱟᱯᱚᱴᱟᱨ ᱜᱮᱭᱟ ᱠᱚ ᱟᱨ ᱵᱟᱠᱚ ᱥᱚᱯᱚᱴᱟᱨᱟ ᱠᱤᱱᱛᱩ ᱵᱟᱨᱭᱟ ᱜᱮ ᱦᱮᱱᱟᱜ ᱠᱚᱣᱟ